ᱟᱞᱮᱥᱮᱫ ᱢᱟ ᱞᱟᱹᱴᱩ ᱞᱟᱹᱴᱩ ᱠᱟᱨᱠᱷᱟᱱᱟᱠᱚ ᱢᱟ ᱵᱟᱹᱱᱩᱜᱼᱟ ᱛᱳ ᱠᱟᱹᱴᱤᱡ ᱠᱟᱹᱴᱤᱡ ᱠᱟᱨᱠᱷᱟᱱᱟ ᱦᱮᱱᱟᱜᱼᱟ ᱡᱮᱢᱚᱱ ᱵᱤᱥᱠᱩᱴ ᱠᱟᱨᱠᱷᱟᱱᱟ ᱟᱨ ᱪᱮᱭᱟᱨ ᱠᱟᱨᱠᱷᱟᱱᱟ ᱢᱟᱱᱮ ᱯᱞᱟᱥᱴᱤᱠ ᱨᱮᱱᱟᱜ ᱪᱮᱭᱟᱨ ᱵᱮᱱᱟᱣ ᱠᱟᱨᱠᱷᱟᱱᱟ ᱛᱳ ᱵᱤᱥᱠᱩᱴ ᱛᱳ ᱟᱞᱮᱥᱮᱫ ᱢᱟ ᱡᱚᱱᱰᱨᱟ ᱜᱮ ᱡᱟᱹᱥᱛᱤ ᱦᱮᱱᱟᱜᱼᱟ ᱛᱳ ᱡᱚᱱᱰᱨᱟ ᱨᱤᱫ ᱜᱩᱸᱰᱟᱹ ᱠᱟᱛᱮᱫ ᱚᱱᱟ ᱨᱮᱱᱟᱜ ᱦᱚᱞᱚᱝᱛᱮᱫ ᱵᱤᱥᱠᱩᱴ ᱠᱚ ᱯᱟᱣᱨᱩᱴᱤ ᱠᱚ ᱠᱚ ᱵᱮᱱᱟᱣᱟ ᱛᱳ ᱚᱱᱟᱫᱚ ᱟᱹᱠᱷᱨᱤᱧ ᱟᱠᱚ ᱢᱟᱱᱮ ᱱᱚᱛᱮ ᱠᱷᱚᱱᱜᱮ ᱟᱹᱛᱩ ᱠᱷᱚᱱ ᱜᱮᱠᱚ ᱪᱟᱞᱟᱜᱼᱟ ᱡᱮ ᱠᱚᱢ ᱨᱮᱴᱛᱮᱠᱚ ᱮᱢᱟᱣᱟᱠᱚᱣᱟ ᱫᱚᱠᱟᱱ ᱫᱚᱠᱟᱱ ᱠᱚ ᱟᱹᱜᱩᱭᱟ ᱚᱸᱰᱮ ᱠᱷᱚᱱᱜᱮ ᱟᱹᱠᱷᱨᱤᱧ ᱠᱟᱛᱮ ᱩᱱᱠᱚᱣᱟᱜ ᱫᱚ ᱟᱭᱢᱟ ᱯᱚᱭᱥᱟ ᱞᱟᱵᱷ ᱦᱩᱭᱩᱜ ᱠᱟᱱᱟ ᱟᱨ ᱯᱞᱟᱥᱴᱤᱠ ᱨᱮᱱᱟᱜ ᱪᱮᱫ ᱠᱟᱨᱠᱷᱟᱱᱟ ᱨᱮᱫᱚ ᱯᱞᱟᱥᱴᱤᱠ ᱠᱚ ᱦᱟᱞᱟᱝ ᱡᱟᱣᱨᱟ ᱠᱟᱛᱮᱫ ᱟᱭᱢᱟ ᱰᱷᱮᱨ ᱯᱞᱟᱥᱴᱤᱠ ᱠᱚᱠᱚ ᱦᱟᱞᱟᱝ ᱡᱟᱨᱣᱟᱭᱟ ᱚᱸᱰᱮ ᱫᱚᱦᱚ ᱠᱟᱛᱮᱫ ᱯᱞᱟᱥᱴᱤᱠ ᱨᱮ ᱨᱮᱱᱟᱜ ᱪᱮᱭᱟᱨ ᱠᱚᱠᱚ ᱵᱮᱱᱟᱣᱟ ᱛᱳ ᱜᱟᱢᱞᱟ ᱠᱚ ᱚᱸᱰᱮ ᱠᱷᱚᱱᱦᱚᱸ ᱟᱹᱰᱤᱜᱟᱱ ᱯᱚᱭᱥᱟᱠᱚ ᱩᱯᱟᱨᱡᱚᱱ ᱫᱟᱲᱮᱭᱟᱜ ᱠᱟᱱᱟ ᱪᱮᱭᱟᱨ ᱠᱚᱫᱚ ᱥᱚᱵᱽᱥᱚᱢᱚᱭ ᱞᱟᱜᱟᱼᱟ ᱫᱩᱲᱩᱵᱚᱜ ᱞᱟᱹᱜᱤᱫ ᱥᱮ ᱜᱟᱢᱞᱟ ᱠᱚᱦᱚᱸ ᱠᱟᱹᱢᱤᱨᱮ ᱞᱟᱜᱟᱜ ᱠᱟᱱᱟ